ᱦᱟᱥᱯᱟᱛᱟᱞ ᱨᱮ ᱴᱚᱴᱷᱟ ᱠᱚᱨᱮᱱ ᱦᱟᱥᱯᱟᱛᱟᱞ ᱨᱮ ᱨᱩᱣᱟᱹ ᱦᱟᱹᱥᱳ ᱨᱮ ᱟᱭᱢᱟ ᱦᱚᱲ ᱥᱮ ᱟᱹᱰᱤ ᱦᱚᱲ ᱵᱚᱱ ᱪᱟᱞᱟᱜᱼᱟ ᱧᱮᱞᱟᱵᱚᱱ ᱚᱸᱰᱮ ᱟᱹᱰᱤ ᱜᱟᱱ ᱵᱷᱤᱲ ᱦᱚᱸ ᱛᱟᱦᱮᱱ ᱜᱮᱭᱟ ᱢᱮᱱᱠᱷᱟᱱ ᱚᱱᱟ ᱵᱷᱤᱲ ᱦᱚᱸ ᱧᱮᱞ ᱠᱟᱛᱮ ᱦᱚᱸ ᱫᱟᱹᱲ ᱞᱮᱠᱷᱟᱱ ᱫᱚ ᱵᱟᱝ ᱦᱳᱭᱳᱜᱼᱟ ᱚᱸᱰᱮ ᱯᱚᱨᱤᱥᱮᱵᱟ ᱨᱮᱭᱟᱜ ᱠᱷᱳᱡᱽ ᱦᱟᱛᱟᱣ ᱦᱳᱭᱳᱜᱼᱟ ᱞᱟᱠᱛᱤ ᱢᱮᱱᱟᱜᱼᱟ ᱡᱮ ᱯᱨᱚᱛᱮᱠᱴᱤ ᱪᱤᱠᱤᱛᱥᱟ ᱨᱮ ᱵᱷᱟᱜᱽ ᱢᱮᱱᱟᱜᱼᱟ ᱵᱤᱵᱷᱟᱜᱽ ᱢᱮᱱᱟᱜᱼᱟ ᱚᱱᱟ ᱵᱤᱵᱷᱟᱜᱽ ᱡᱩᱫᱤᱢ ᱢᱮᱱ ᱫᱟᱲᱮᱭᱟᱜᱼᱟ ᱛᱟᱞᱦᱮ ᱟᱢᱟᱜ ᱴᱨᱤᱴᱢᱮᱱᱴ ᱯᱟᱪᱮᱫ ᱥᱮ ᱟᱹᱰᱤ ᱞᱚᱜᱚᱱ ᱜᱮ ᱦᱳᱭᱳᱜᱼᱟ ᱡᱮᱢᱚᱱ ᱜᱤᱫᱽᱨᱟᱹ ᱠᱚᱣᱟᱜ ᱵᱤᱵᱷᱟᱜᱽ ᱟᱞᱟᱫᱟ ᱛᱟᱨᱯᱚᱨ ᱵᱤᱵᱷᱤᱱᱱᱚ ᱨᱳᱜᱽ ᱟᱡᱟᱨ ᱨᱮᱭᱟᱜ ᱵᱷᱟᱜᱽ ᱟᱞᱟᱫᱟ ᱡᱮᱱᱟᱨᱮᱞ ᱯᱷᱤᱡᱤᱥᱤᱭᱟᱱ ᱢᱤᱫ ᱴᱮᱱ ᱟᱞᱟᱫᱟ ᱢᱮᱱᱟᱜᱼᱟ ᱟᱨᱦᱚᱸ ᱵᱤᱵᱷᱤᱱᱱᱚ ᱮᱢᱟᱱ ᱛᱮᱱᱟᱜ ᱨᱳᱜᱽ ᱠᱚᱨᱮᱱᱟᱜ ᱰᱟᱠᱛᱟᱨ ᱵᱟᱵᱩ ᱠᱚ ᱡᱮᱢᱚᱱ ᱰᱟᱴᱟ ᱠᱚᱨᱮᱱᱟᱜ ᱚᱱᱠᱟ ᱜᱮ ᱵᱤᱵᱷᱤᱱᱱᱚ ᱨᱳᱜᱽ ᱟᱡᱟᱨ ᱨᱮᱱᱟᱜ ᱵᱤᱵᱷᱟᱜᱽ ᱛᱟᱦᱮᱱᱟ ᱚᱸᱰᱮ ᱱᱚᱶᱟ ᱵᱤᱵᱷᱟᱜᱽ ᱨᱮ ᱥᱮᱱᱞᱮᱱᱠᱷᱟᱱ ᱱᱚᱶᱟ ᱞᱟᱭᱤᱱ ᱥᱮ ᱵᱷᱤᱲ ᱚᱱᱟᱫᱚ ᱵᱟᱲᱛᱤ ᱫᱚ ᱵᱟᱝ ᱦᱳᱭᱳᱜᱼᱟ ᱛᱚ ᱚᱱᱟ ᱚᱱᱟᱛᱤᱧ ᱢᱮᱱᱟ ᱪᱟᱞᱟᱣ ᱠᱟᱛᱮ ᱦᱚᱸ ᱵᱚᱛᱚᱨ ᱨᱮᱱᱟᱜ ᱪᱮᱫ ᱜᱮ ᱵᱟᱝ ᱠᱟᱱᱟ ᱡᱮᱸ ᱟᱹᱰᱤ ᱜᱷᱟᱹᱲᱤᱡ ᱛᱟᱦᱮᱱ ᱦᱳᱭᱳᱜᱼᱟ ᱚᱱᱟ ᱦᱚᱸ ᱠᱟᱛᱷᱟ ᱫᱚᱵᱟᱝ ᱠᱟᱱᱟ ᱚᱸᱰᱮ ᱵᱤᱵᱷᱟᱜᱽ ᱨᱮ ᱴᱷᱤᱠ ᱡᱟᱭᱜᱟ ᱨᱮ ᱦᱮᱸ ᱢᱮᱱ ᱞᱮᱠᱷᱟᱱ ᱜᱮ ᱟᱢᱟᱜ ᱴᱨᱤᱴᱢᱮᱱᱴ ᱴᱷᱤᱠᱼᱴᱷᱤᱠ ᱥᱟᱦᱤᱡ ᱦᱳᱭᱳᱜᱼᱟ